ᱡᱟᱦᱟᱸ ᱞᱮᱠᱟ ᱤᱧᱫᱚ ᱮᱱᱮᱡ ᱥᱮᱨᱮᱧ ᱫᱚ ᱟᱹᱰᱤᱜᱮ ᱨᱟᱹᱥᱠᱟᱹ ᱤᱧᱟᱹ ᱟᱨ ᱵᱟᱲᱟᱭ ᱜᱮᱭᱟᱢ ᱡᱟᱦᱟᱸ ᱞᱮᱠᱟ ᱦᱩᱭ ᱮᱱᱟ ᱵᱟᱦᱟ ᱵᱟᱦᱟ ᱨᱮᱫᱚ ᱡᱟᱦᱟᱸ ᱞᱮᱠᱟ ᱮᱱᱮᱡ ᱥᱮᱨᱮᱧ ᱡᱟᱦᱟᱸ ᱞᱮᱠᱟ ᱯᱨᱚᱛᱷᱚᱢ ᱦᱤᱞᱳᱜ ᱫᱚ ᱵᱟᱦᱟ ᱵᱚᱸᱜᱟ ᱨᱮᱭᱟᱜ ᱤᱧ ᱞᱟᱹᱭᱮᱫᱼᱟ ᱡᱟᱦᱟᱸ ᱫᱚ ᱯᱨᱚᱛᱷᱚᱢ ᱦᱤᱞᱳᱜ ᱫᱚ ᱵᱚᱸᱜᱟ ᱠᱚᱵᱚᱱ ᱩᱢ ᱱᱟᱲᱠᱟ ᱠᱚᱣᱟ ᱮᱱ ᱦᱤᱞᱳᱜ ᱫᱚ ᱠᱟᱹᱡ ᱥᱮᱨᱮᱧᱟ ᱟᱨ ᱛᱟᱨ ᱫᱚᱥᱟᱨ ᱦᱤᱞᱳᱜ ᱫᱚ ᱱᱟᱭᱮ ᱥᱮᱛᱟᱜ ᱨᱮ ᱜᱮᱡ ᱜᱩᱨᱤᱡ ᱪᱟᱵᱟ ᱠᱟᱛᱮᱫ ᱟᱛᱳ ᱵᱟᱦᱮᱨ ᱫᱷᱟᱹᱵᱤᱡ ᱛᱮᱵᱚᱱ ᱤᱫᱤ ᱥᱮᱴᱮᱨ ᱦᱚᱴᱚ ᱠᱟᱭᱟ ᱡᱟᱦᱟᱸ ᱫᱚ ᱮᱱᱮᱡ ᱟᱛᱮᱫ ᱵᱚᱱ ᱤᱫᱤ ᱠᱟᱭᱟ ᱮᱱᱮᱡ ᱟᱛᱮᱫ ᱥᱮᱨᱮᱧ ᱟᱛᱮᱫ ᱟᱨ ᱤᱱᱟᱹ ᱯᱚᱨᱮ ᱟᱛᱳ ᱵᱟᱦᱮᱨ ᱠᱷᱚᱱ ᱟᱵᱚ ᱫᱚᱵᱚᱱ ᱨᱩᱣᱟᱹᱲ ᱦᱤᱡᱩᱜᱼᱟ ᱫᱷᱟᱹᱵᱤᱡ ᱵᱚᱱ ᱤᱫᱤ ᱠᱟᱭᱟ ᱟᱨ ᱚᱸᱰᱮ ᱠᱷᱚᱱ ᱟᱵᱚ ᱫᱚᱵᱚᱱ ᱨᱩᱣᱟᱹᱲ ᱦᱤᱡᱩᱜᱼᱟ ᱟᱨ ᱟᱠᱚ ᱫᱚ ᱥᱟᱱᱟᱢ ᱠᱚᱜᱮ ᱠᱚ ᱪᱟᱞᱟᱜᱼᱟ ᱡᱟᱦᱮᱨ ᱟᱨ ᱡᱟᱦᱮᱨ ᱜᱟᱲ ᱨᱮ ᱟᱨᱦᱚᱸ ᱟᱠᱚ ᱵᱟᱠᱚ ᱛᱚᱯᱟᱜ ᱞᱮᱱᱠᱷᱟᱱ ᱟᱨᱦᱚᱸ ᱟᱵᱚ ᱵᱚᱱ ᱪᱟᱞᱟᱜᱼᱟ ᱟᱨ ᱡᱟᱦᱮᱨ ᱜᱟᱲ ᱨᱮ ᱪᱟᱞᱟᱣ ᱠᱟᱛᱮᱫ ᱮᱱᱮᱡ ᱥᱮᱨᱮᱧ ᱛᱩᱢᱫᱟᱜ ᱴᱟᱢᱟᱠ ᱟᱛᱮᱫ ᱟᱨᱦᱚᱸ ᱱᱟᱭᱠᱮ ᱵᱚᱱ ᱫᱟᱨᱟᱢ ᱟᱹᱜᱩᱭᱮᱭᱟ ᱫᱟᱨᱟᱢ ᱟᱹᱜᱩ ᱠᱟᱛᱮᱫ ᱛᱟᱨ ᱫᱚᱥᱟᱨ ᱦᱤᱞᱳᱜ ᱡᱟᱦᱟᱸ ᱫᱚᱵᱚᱱ ᱢᱮᱱᱟ ᱟᱜ ᱨᱟᱲᱟ ᱱᱟᱭᱠᱮ ᱨᱟᱪᱟᱨᱮ ᱟᱜ ᱨᱟᱲᱟ ᱠᱟᱛᱮᱫ ᱥᱟᱹᱦᱩᱱ ᱥᱤᱠᱲᱤ ᱵᱚᱱ ᱧᱮᱞᱟ ᱟᱨ ᱡᱟᱦᱟᱸ ᱫᱚ ᱟᱵᱚ ᱟᱹᱛᱩ ᱨᱮᱱ ᱠᱚᱲᱟ ᱠᱚ ᱪᱟᱞᱟᱜᱼᱟ ᱡᱟᱦᱟᱸ ᱫᱚᱠᱚ ᱥᱮᱸᱫᱽᱨᱟᱭᱟ ᱥᱮᱸᱫᱽᱨᱟ ᱠᱟᱛᱮᱫ ᱠᱩᱞᱦᱤ ᱢᱩᱪᱟᱹᱫ ᱠᱷᱚᱱ ᱡᱮ ᱱᱟᱭᱠᱮ ᱵᱟᱵᱟᱭ ᱫᱟᱨᱟᱢ ᱟᱹᱜᱩ ᱠᱚᱣᱟ ᱫᱟᱨᱟᱢ ᱟᱹᱜᱩ ᱠᱟᱛᱮᱫ ᱤᱧᱫᱚ ᱤᱱᱟᱹ ᱯᱚᱨᱮ ᱫᱚ ᱫᱟᱜ ᱠᱚᱵᱚᱱ ᱫᱩᱯᱩᱞᱟ ᱫᱟᱜ ᱠᱚᱵᱚᱱ ᱫᱩᱯᱩᱞᱟ ᱤᱱᱠᱟᱹ ᱜᱮᱵᱚᱱ ᱨᱟᱹᱥᱠᱟᱹᱭᱟ ᱵᱟᱦᱟ ᱵᱚᱸᱜᱟᱭ ᱨᱮᱫᱚ ᱟᱨ ᱥᱚᱦᱨᱟᱭ ᱨᱮᱫᱚ ᱥᱚᱦᱨᱟᱭ ᱨᱮᱦᱚᱸ ᱵᱚᱸᱜᱟᱼᱵᱩᱨᱩ ᱠᱚ ᱪᱟᱵᱟ ᱠᱟᱛᱮᱫ ᱟᱹᱭᱩᱵ ᱵᱮᱲᱟ ᱫᱚ ᱰᱟᱝᱨᱤ ᱠᱚᱵᱚᱱ ᱠᱷᱩᱱᱴᱟᱹᱣ ᱠᱚᱣᱟ ᱚᱸᱰᱮ ᱵᱚᱱ ᱮᱱᱮᱡ ᱥᱮᱨᱮᱧᱟ ᱟᱨ ᱤᱱᱟᱹ ᱦᱤᱞᱳᱜ ᱜᱮ ᱢᱟᱱᱮ ᱮᱱᱮᱡ ᱥᱮᱨᱮᱧ ᱠᱚ ᱪᱟᱵᱟᱭᱮᱱ ᱠᱷᱟᱱ ᱦᱟᱺᱰᱤ ᱠᱚᱵᱚᱱ ᱮᱱᱮᱡ ᱥᱮᱨᱮᱧ ᱫᱚ ᱵᱟᱭ ᱪᱟᱵᱟᱜᱼᱟ ᱦᱟᱺᱰᱤ ᱠᱚᱦᱚᱸ ᱟᱨᱠᱤ ᱵᱚᱱ ᱧᱩᱭᱟ ᱤᱱᱟᱹ ᱠᱟᱛᱮᱫ ᱮᱱᱮᱡ ᱥᱮᱨᱮᱧ ᱫᱚᱵᱚᱱ ᱪᱟᱵᱟᱭᱟ